ᱤᱧᱟᱹᱜ ᱴᱚᱴᱷᱟᱨᱮ ᱞᱟᱦᱟᱛᱮ ᱢᱟ ᱠᱚᱝᱜᱨᱮᱥᱮ ᱛᱟᱦᱮᱸ ᱠᱟᱱᱟ ᱚᱱᱟᱛᱟᱭᱚᱢ ᱡᱚᱱᱛᱟ ᱫᱚᱞ ᱟᱨ

ᱚᱱᱟ ᱛᱟᱭᱚᱢ ᱫᱚ ᱵᱤᱡᱮᱰᱤ ᱟᱨ ᱱᱤᱛᱚᱝ ᱢᱮᱱᱟᱭᱟ ᱵᱤᱡᱮᱯᱤ ᱫᱚᱞ ᱢᱮᱱᱠᱷᱟᱱ ᱱᱩᱠᱩ ᱫᱚᱠᱚ ᱩᱛᱱᱟᱹᱣᱚᱜ ᱠᱟᱱᱟ

ᱡᱟᱭᱜᱟ ᱨᱮᱫᱚ ᱟᱹᱰᱤᱜᱟᱱ ᱦᱚᱲ ᱢᱩᱨᱩᱠ ᱦᱚᱸ ᱢᱮᱱᱟᱜ ᱠᱚᱣᱟ ᱟᱹᱫᱤᱵᱟᱥᱤ ᱜᱮᱭᱟᱱ ᱵᱟᱹᱱᱩᱜ ᱜᱮᱭᱟᱱ ᱥᱚᱦᱚᱱᱚ ᱫᱚᱠᱚ ᱵᱟᱝᱠᱟᱱᱟ ᱚᱱᱟᱛᱮ ᱱᱩᱠᱩ ᱴᱷᱤᱠᱟᱹᱫᱟᱨ ᱢᱟᱫᱽᱫᱷᱚᱢᱛᱮ ᱱᱩᱠᱩ ᱟᱠᱚ ᱜᱮᱠᱚ ᱞᱟᱵᱽᱵᱟᱚᱱᱜ ᱠᱟᱱᱟ ᱟᱠᱚ ᱜᱮᱠᱚ ᱩᱱᱱᱚᱛᱤᱭᱮᱜᱼᱟ

ᱚᱱᱟᱛᱮ

ᱫᱚᱞᱠᱚ ᱵᱮᱱᱟᱜ ᱨᱮᱱᱟᱜ ᱱᱟᱜᱟᱢ ᱛᱮᱫ ᱫᱚ ᱚᱡᱮᱫᱚ ᱱᱚᱣᱟᱜᱮ ᱦᱩᱭᱩᱜ ᱠᱟᱱᱟ

ᱡᱟᱦᱟᱸ ᱞᱮᱠᱟ ᱦᱩᱭᱩᱜ ᱫᱚᱨᱠᱟᱨ ᱡᱟᱦᱟᱸ ᱞᱮᱠᱟ ᱨᱟᱡᱽᱱᱤᱛᱤᱛᱮ ᱪᱟᱞᱟᱜ ᱫᱚᱨᱠᱟᱨ ᱚᱱᱟ ᱨᱟᱡᱽᱱᱤᱛᱤᱛᱮ ᱡᱟᱦᱟᱸ ᱟᱵᱚᱨᱮᱱ ᱦᱚᱲᱠᱚ ᱞᱟᱵᱽᱠᱚ ᱧᱟᱢᱟ ᱚᱱᱟ ᱫᱚ ᱵᱟᱝᱠᱚ ᱧᱟᱢ ᱫᱟᱲᱮᱭᱟᱜ ᱠᱟᱱᱟ ᱱᱤᱛᱚᱝ ᱫᱷᱟᱹᱨᱤᱡᱛᱮ ᱟᱹᱫᱤᱵᱟᱥᱤ ᱡᱟᱭᱜᱟᱨᱮ ᱟᱹᱛᱩ ᱫᱤᱥᱚᱢᱨᱮ ᱟᱠᱚᱣᱟᱜ ᱡᱟᱦᱟᱸ ᱡᱟᱦᱟᱸ ᱫᱚᱠᱟᱱ ᱵᱟᱡᱟᱨ ᱠᱚᱨᱮ ᱠᱷᱚᱱ ᱠᱤᱨᱤᱧ ᱠᱟᱛᱮ ᱡᱟᱦᱟᱱᱟᱜ ᱜᱮ ᱴᱮᱠᱥᱠᱚ ᱮᱢᱮᱜᱼᱟ ᱚᱱᱟ ᱴᱮᱠᱥ ᱨᱮᱱᱟᱜ ᱵᱟᱵᱚᱛ ᱛᱮ ᱡᱟᱦᱟᱸ ᱛᱤᱱᱟᱹᱜ ᱟᱠᱚ ᱞᱟᱵᱽ ᱧᱟᱢ ᱨᱮᱭᱟᱜ ᱠᱟᱛᱷᱟ ᱚᱱᱟ ᱠᱚᱫᱚ ᱱᱤᱛᱚᱝ ᱫᱷᱟᱹᱨᱤᱡ ᱦᱚᱸ ᱵᱟᱝᱠᱚ ᱧᱟᱢ ᱫᱟᱲᱮᱭᱟᱫᱟ ᱡᱟᱦᱟᱸᱡᱮ ᱫᱟᱜ ᱨᱮᱱᱟᱝ ᱥᱩᱵᱤᱫᱷᱟ ᱦᱚᱸ ᱵᱤᱡᱽᱞᱤ ᱨᱮᱭᱟᱜ ᱥᱩᱵᱤᱫᱷᱟ ᱦᱚᱸ ᱱᱚᱤᱛᱚᱝ ᱫᱚ ᱵᱟᱝ ᱧᱟᱢ ᱟᱠᱟᱱᱟ ᱟᱫᱚ ᱱᱚᱣᱟᱠᱚᱜᱮ ᱚᱱᱟᱠᱚ ᱞᱟᱹᱜᱤᱫ ᱛᱮᱜᱮ ᱱᱤᱛᱚᱝ

ᱴᱚᱴᱷᱟ ᱫᱚ

ᱰᱮᱵᱽᱞᱟᱣ ᱫᱟᱲᱮ ᱟᱠᱟᱫᱼᱟᱭ